ᱤᱧᱫᱩᱧ ᱢᱚᱱᱮᱭᱟ ᱟᱭᱢᱟ ᱦᱚᱲ ᱠᱚ ᱥᱤᱠᱷᱱᱟᱹᱛ ᱵᱟᱠᱷᱨᱟᱛᱮ ᱥᱟᱦᱟᱨ ᱠᱷᱚᱱ ᱥᱟᱦᱟᱨ ᱠᱚ ᱪᱟᱞᱟᱜᱼᱟ ᱥᱟᱦᱟᱨ ᱠᱷᱚᱱ ᱟᱹᱰᱤ ᱥᱤᱠᱷᱱᱟᱹᱛ ᱢᱟᱱ ᱚᱨᱡᱚᱱ ᱠᱟᱛᱮᱫ ᱥᱮ ᱟᱠᱚ ᱞᱮᱠᱟ ᱠᱟᱛᱮᱫ ᱥᱟᱢᱴᱟᱣ ᱠᱟᱛᱮᱫ ᱚᱱᱮᱠ ᱟᱹᱰᱤ ᱫᱤᱱ ᱯᱚᱨᱮ ᱟᱹᱛᱩ ᱚᱲᱟᱜ ᱛᱮᱠᱚ ᱦᱤᱡᱩᱜᱼᱟ ᱩᱱᱠᱷᱟᱱ ᱜᱮ ᱥᱟᱶᱛᱟ ᱨᱮᱱᱟᱜ ᱢᱟᱛᱚ ᱩᱱᱠᱩ ᱪᱮᱫ ᱦᱚᱸ ᱵᱟᱝᱠᱚ ᱵᱟᱲᱟᱭᱟ ᱱᱚᱝᱠᱟ ᱠᱟᱛᱮᱫ ᱟᱹᱛᱩ ᱨᱮᱱ ᱦᱚᱲ ᱠᱚ ᱥᱮ ᱫᱤᱥᱩᱣᱟᱹ ᱦᱚᱲ ᱠᱚ ᱥᱟᱢᱟᱝ ᱫᱟᱯᱨᱟᱢ ᱦᱩᱭ ᱞᱮᱱᱠᱷᱟᱱ ᱥᱟᱶᱛᱟ ᱟᱭᱢᱟ ᱫᱤᱱ ᱦᱟᱹᱵᱤᱡ ᱩᱱᱠᱩ ᱫᱚᱭ ᱢᱮᱛᱟ ᱠᱚᱣᱟᱭ ᱡᱮ ᱟᱯᱮ ᱫᱚ ᱱᱚᱣᱟ ᱟᱹᱛᱩ ᱨᱮᱱᱟᱜ ᱨᱟᱭᱼᱨᱤᱛ ᱥᱮᱨᱣᱟ ᱠᱚ ᱟᱯᱮ ᱫᱚᱯᱮ ᱵᱟᱝᱯᱮ ᱠᱩᱥᱤᱭᱟᱜᱼᱟ ᱥᱮ ᱱᱤᱝᱠᱟᱹ ᱠᱟᱛᱮᱫ ᱟᱯᱮ ᱫᱚ ᱱᱚᱣᱟ ᱟᱹᱛᱩ ᱚᱲᱟᱜ ᱠᱷᱚᱱᱟᱜ ᱥᱟᱦᱟᱨ ᱛᱮᱯᱮ ᱪᱟᱞᱟᱣ ᱠᱟᱱᱟ ᱚᱱᱟ ᱠᱷᱟᱹᱛᱤᱨ ᱛᱮ ᱱᱚᱣᱟ ᱟᱹᱛᱩ ᱨᱮᱱ ᱢᱟᱹᱡᱷᱤ ᱵᱟᱵᱟ ᱥᱮ ᱱᱚᱣᱟ ᱟᱹᱛᱩ ᱨᱮᱱ ᱜᱟᱹᱱᱤᱼᱜᱩᱱᱤ ᱜᱩᱨᱤᱵᱽ ᱠᱚ ᱱᱚᱣᱟ ᱠᱚ ᱪᱮᱛᱟᱱ ᱨᱮ ᱮᱯᱷᱮᱠᱴ ᱥᱮ ᱠᱤᱪᱷᱩ ᱠᱚ ᱨᱚᱲᱟ ᱩᱱᱠᱩ ᱥᱟᱦᱟᱨ ᱠᱚᱨᱮ ᱠᱚ ᱛᱟᱦᱮᱸ ᱵᱟᱥᱟ ᱞᱮᱱᱟ ᱩᱱᱠᱩ ᱦᱚᱲ ᱪᱮᱛᱟᱱ ᱨᱮ